ᱡᱤᱵᱽᱼᱡᱤᱭᱟᱹᱞᱤ ᱟᱹᱥᱩᱞ ᱠᱟᱛᱮᱫ ᱫᱚ ᱟᱹᱰᱤᱜᱮ ᱱᱟᱯᱟᱭᱟ ᱱᱤᱡᱮ ᱨᱮᱱᱟᱜ ᱜᱷᱟᱸᱨᱚᱡᱽ ᱟᱹᱰᱤᱜᱮ ᱨᱟᱠᱟᱵᱟ ᱥᱤᱢ ᱢᱮᱨᱚᱢ ᱥᱩᱠᱨᱤ ᱵᱷᱤᱰᱤ ᱰᱟᱹᱝᱨᱤ ᱱᱩᱠᱩᱠᱚ ᱟᱹᱥᱩᱞᱫᱚ ᱟᱹᱰᱤᱜᱮ ᱞᱟᱹᱠᱛᱤ ᱠᱟᱱᱟ ᱟᱨ ᱱᱩᱠᱩᱫᱚ ᱟᱯᱟᱱᱼᱟᱹᱯᱤᱱ ᱜᱚᱲᱟᱨᱮ ᱡᱚᱜᱟᱣ ᱡᱚᱛᱚᱱ ᱫᱚᱨᱠᱟᱨᱚᱜ ᱠᱟᱱᱟ ᱛᱤᱱᱟᱹᱜ ᱵᱷᱤᱱᱟᱹᱼᱵᱷᱤᱱᱟᱹᱜ ᱠᱚ ᱛᱟᱦᱮᱱᱟ ᱩᱱᱟᱹᱜ ᱜᱮ ᱱᱟᱯᱟᱭᱚᱜ ᱠᱟᱱᱟ ᱟᱨ ᱢᱤᱫᱴᱷᱮᱱ ᱫᱚ ᱵᱟᱝ ᱜᱟᱯᱟᱱᱚᱜ ᱛᱟᱠᱚᱣᱟ